ᱱᱮᱛᱟᱨ ᱫᱚ ᱯᱟᱹᱦᱤᱞᱟᱜ ᱡᱟᱢᱟᱱᱟ ᱢᱟ ᱵᱚᱫᱚᱞ ᱟᱠᱟᱱᱟ ᱟᱹᱰᱤ ᱛᱮᱫ ᱜᱮ ᱥᱮᱫᱟᱭ ᱫᱚ ᱡᱮᱢᱚᱱ ᱛᱩᱢᱫᱟᱜ ᱴᱟᱢᱟᱠ ᱟᱛᱮᱫ ᱠᱚ ᱨᱟᱹᱥᱠᱟᱹᱭᱟ ᱮᱱᱮᱡ ᱥᱮᱨᱮᱧ ᱟᱠᱚ ᱟᱨ ᱱᱮᱛᱟᱨ ᱫᱚ ᱰᱤᱡᱮ ᱵᱚᱠᱥ ᱵᱟᱠᱷᱟᱡ ᱠᱚᱲᱟ ᱡᱩᱣᱟᱹᱱ ᱠᱚᱲᱟᱼᱠᱩᱲᱤ ᱠᱚ ᱵᱟᱠᱚ ᱮᱱᱮᱡ ᱥᱮᱨᱮᱧᱮᱜᱼᱟ ᱚᱱᱟ ᱨᱮᱜᱮ ᱨᱟᱹᱥᱠᱟᱹ ᱠᱚ ᱵᱩᱡᱷᱟᱹᱣᱮᱫᱟ ᱟᱨ ᱟᱫᱚ ᱪᱮᱥᱴᱟᱭᱟᱵᱚᱱ ᱪᱤᱠᱟᱹᱛᱮ ᱯᱟᱹᱦᱤᱞ ᱞᱮᱠᱟ ᱛᱩᱢᱫᱟᱜ ᱴᱟᱢᱟᱠ ᱟᱛᱮᱫ ᱨᱩ ᱨᱟᱹᱥᱠᱟᱹ ᱮᱱᱮᱡ ᱥᱮᱨᱮᱧ ᱨᱟᱹᱥᱠᱟᱹ ᱵᱚᱱ ᱵᱩᱡᱷᱟᱹᱣ ᱞᱮᱫ ᱛᱟᱦᱮᱸ ᱫᱚ ᱚᱱᱠᱟᱜᱮ ᱱᱚᱣᱟ ᱦᱚᱵᱚᱱ ᱵᱚᱫᱚᱞ ᱫᱟᱲᱮᱭᱟᱜ ᱠᱟᱱ ᱟᱹᱰᱤᱜᱮ ᱵᱮᱥᱚᱜᱚᱜᱼᱟ ᱟᱫᱚ ᱯᱟᱹᱦᱤᱞ ᱠᱷᱚᱱ ᱱᱮᱛᱟᱨ ᱫᱚ ᱡᱟᱢᱟᱱᱟ ᱵᱚᱫᱚᱞ ᱟᱠᱟᱱ ᱠᱷᱟᱹᱛᱤᱨ ᱛᱮ ᱯᱟᱹᱦᱤᱞᱟᱜ ᱫᱚ ᱛᱩᱢᱫᱟᱜ ᱴᱟᱢᱟᱠ ᱛᱟᱦᱮᱸ ᱠᱟᱱᱟ ᱚᱱᱟ ᱠᱚ ᱵᱟᱠᱚ ᱠᱩᱥᱤᱭᱟᱜ ᱠᱟᱱᱟ ᱡᱩᱣᱟᱹᱱ ᱠᱚᱲᱟᱼᱠᱩᱲᱤ ᱠᱚ ᱟᱨ ᱱᱮᱛᱟᱨ ᱰᱤᱡᱮ ᱛᱮᱜᱮ ᱠᱚ ᱮᱱᱮᱡ ᱥᱮᱨᱮᱧᱮᱫ ᱠᱟᱱᱟ ᱚᱱᱟᱜᱮ ᱠᱩᱥᱤᱠᱚ ᱵᱩᱡᱷᱟᱹᱣᱮᱫᱼᱟ ᱟᱫᱚ ᱯᱟᱹᱦᱤᱞᱟᱜ ᱜᱮ ᱛᱟᱦᱮᱸ ᱠᱟᱱᱟ ᱱᱟᱯᱟᱭᱟᱜ ᱨᱩ ᱨᱟᱹᱥᱠᱟᱹ ᱮᱱᱮᱡᱼᱥᱮᱨᱮᱧ ᱱᱤᱡᱮᱛᱮ ᱮᱱᱮᱡ ᱥᱮᱨᱮᱧ ᱱᱮᱛᱟᱨᱟᱜ ᱫᱚ ᱵᱟᱝ ᱵᱮᱥᱚᱜᱚᱜ ᱠᱟᱱ ᱜᱮᱭᱟ